ᱠᱮ ᱵᱚᱞᱪᱷᱮᱱ ᱦᱮᱸ ᱱᱚᱣᱟ ᱫᱚ ᱰᱟᱠᱛᱟᱨ ᱚᱲᱟᱜ ᱠᱟᱱᱟ ᱤᱧᱜᱮ ᱰᱟᱠᱛᱟᱨ ᱦᱮᱸ ᱳ ᱦᱮᱸ ᱱᱚᱰᱮ ᱫᱚ ᱡᱮᱦᱮᱛᱩ ᱥᱚᱨᱠᱟᱨᱤ ᱦᱚᱥᱯᱤᱴᱟᱞ ᱠᱟᱱᱟᱛᱚ ᱛᱚ ᱯᱷᱨᱤᱛᱮ ᱥᱮᱞᱟᱭᱤᱱ ᱠᱚᱫᱚ ᱯᱷᱨᱤᱛᱮᱜᱤ ᱧᱟᱢᱚᱜ ᱟ ᱟᱨ ᱯᱷᱨᱤᱛᱮ ᱠᱤᱪᱷᱩ ᱨᱟᱱᱦᱚᱸ ᱯᱷᱨᱤᱴᱮ ᱧᱟᱢᱚᱜ ᱠᱟᱱᱟ ᱛᱚ ᱟᱢᱟᱜ ᱪᱮᱫ ᱚᱥᱩᱵᱤᱛᱷᱟ ᱞᱟᱹᱭᱢᱮ ᱦᱮᱸ ᱦᱮᱸ ᱟᱥᱚᱞᱮ ᱦᱮᱸ ᱯᱮᱥᱮᱱᱴ ᱟᱹᱜᱩᱞᱟᱭᱢᱮ ᱛᱚᱠᱚᱲᱟᱢ ᱥᱮᱪᱮᱫ ᱦᱮᱸ ᱵᱮᱰ ᱯᱷᱟᱠᱟᱜᱤ ᱦᱮᱱᱟᱜ ᱟ ᱦᱮᱸ ᱮᱠᱷᱚᱱ ᱵᱮᱰ ᱯᱷᱟᱠᱟᱜᱤ ᱦᱮᱱᱟᱜ ᱟ ᱮᱠᱷᱚᱱ ᱟᱹᱜᱩᱭᱮᱢ ᱪᱮᱫ ᱠᱷᱟᱹᱛᱤᱨ ᱛᱮ ᱠᱚᱲᱟᱢ ᱦᱟᱥᱩᱭ ᱫᱮ ᱠᱟᱱᱟ ᱮᱠᱴᱩ ᱧᱮᱞ ᱦᱩᱭᱩᱜ ᱟ ᱴᱤᱴᱢᱮᱱ ᱦᱩᱭᱩᱜ ᱟ ᱦᱮᱸ ᱵᱮᱥ ᱴᱷᱤᱠᱜᱮᱭᱟ ᱦᱮᱸ ᱦᱮᱸ ᱦᱮᱸ ᱮᱠᱷᱚᱱ ᱥᱟᱨᱟᱫᱤᱱ ᱜᱤ ᱦᱮᱸ ᱵᱮᱥ